ᱯᱳᱣᱨᱚᱥᱚᱵᱷᱟ ᱭᱟ ᱯᱟᱧᱪᱟᱭᱮᱛ ᱥᱚᱵᱷᱟᱫᱚ ᱡᱟᱦᱟᱸᱞᱮᱠᱟ ᱟᱞᱮᱫᱚ ᱮᱜᱟᱨᱚᱴᱤ ᱟᱹᱛᱩᱨᱮ ᱢᱤᱫᱴᱟᱝ ᱯᱟᱧᱪᱟᱭᱮᱛ ᱢᱮᱱᱟᱜᱼᱟ ᱟᱨ ᱟᱹᱛᱩᱨᱮᱦᱚᱸ ᱦᱟᱨᱮᱠ ᱟᱹᱛᱩ ᱠᱚᱨᱮᱦᱚᱸ ᱢᱤᱼᱢᱤᱫᱴᱟᱝ ᱢᱩᱠᱷᱤᱭᱟᱹᱠᱚ ᱛᱟᱦᱮᱱᱟ ᱟᱨ ᱢᱩᱠᱷᱤᱭᱟᱹᱠᱚ ᱡᱟᱦᱟᱱᱟᱜ ᱤᱭᱟᱹ ᱞᱮᱱᱠᱷᱟᱱ ᱫᱚ ᱫᱩᱯᱲᱩᱵᱠᱚ ᱦᱩᱭᱩᱜᱼᱟ ᱟᱨᱚ ᱮᱴᱟᱜ ᱟᱹᱛᱩ ᱠᱚᱨᱮᱦᱚᱸ ᱡᱩᱫᱤ ᱡᱟᱹᱥᱛᱤᱜᱮ ᱡᱟᱦᱟᱱ ᱮᱸᱴᱠᱮᱴᱚᱬᱮ ᱛᱟᱦᱮᱱᱟ ᱮᱱᱠᱷᱟᱱ ᱫᱚ ᱚᱱᱟ ᱟᱹᱛᱩᱦᱚᱸᱠᱚ ᱪᱟᱞᱟᱜᱼᱟ ᱡᱚᱛᱚᱠᱚᱜᱮ ᱡᱚᱛᱚ ᱢᱩᱠᱷᱤᱭᱟᱹ ᱠᱚ ᱫᱩᱯᱲᱩᱵ ᱦᱩᱭᱩᱜᱼᱟ ᱡᱚᱛᱚ ᱦᱚᱲᱟᱜ ᱜᱮ ᱡᱚᱛᱚ ᱦᱚᱲ ᱠᱚᱠᱚ ᱪᱟᱞᱟᱜᱼᱟ ᱥᱮᱱᱚᱜ ᱟᱠᱚ ᱫᱩᱯᱲᱩᱵ ᱟᱠᱚ ᱡᱟᱦᱟᱱᱟᱜ ᱵᱤᱪᱟᱹᱨᱠᱚ ᱦᱩᱭᱩᱜᱼᱟ ᱚᱱᱠᱟᱜᱮ ᱦᱟᱨᱮᱠ ᱟᱹᱛᱩᱨᱮᱦᱚᱸ ᱚᱱᱠᱟᱜᱮ ᱯᱟᱧᱪᱟᱭᱮᱛ ᱨᱮᱦᱚᱸ ᱚᱱᱠᱟᱜᱮ ᱡᱟᱦᱟᱸ ᱢᱟᱨᱟᱝ ᱫᱷᱟᱨᱟ ᱤᱭᱟᱹ ᱛᱟᱦᱮᱱ ᱠᱟᱱᱟ ᱚᱱᱠᱟ ᱜᱮᱠᱚ ᱫᱩᱠᱲᱩᱵ ᱠᱚ ᱦᱩᱭᱩᱜᱼᱟ ᱟᱨ ᱟᱞᱮᱦᱚᱸ ᱚᱱᱠᱟᱜᱮ ᱡᱚᱛᱚ ᱦᱟᱨᱮᱠ ᱟᱹᱛᱩᱨᱮᱦᱚᱸ ᱢᱤᱫᱴᱟᱝ ᱢᱟᱺᱡᱷᱤᱦᱚᱸ ᱢᱮᱱᱟᱜ ᱠᱚᱣᱟ ᱚᱱᱠᱟᱜᱮ ᱢᱩᱠᱷᱤᱟᱹ ᱞᱮᱠᱟᱜᱮ ᱱᱟᱦᱟᱸᱜ ᱡᱟᱦᱟᱸ ᱞᱮᱠᱟᱵᱚᱱ ᱞᱟᱹᱭᱮᱫᱼᱟ ᱟᱨᱦᱚᱸ ᱟᱭᱢᱟ ᱟᱹᱛᱩᱠᱚ ᱨᱮᱭᱟᱝ ᱞᱟᱹᱭᱠᱮᱫᱼᱟ ᱵᱟᱝ ᱨᱮᱦᱚᱸ ᱢᱤᱫᱴᱟᱝ ᱢᱮᱱᱟᱜ ᱠᱚᱣᱟ ᱢᱩᱠᱷᱤᱭᱟᱹ ᱢᱩᱠᱷᱤᱭᱟᱹ ᱢᱟᱺᱡᱷᱤ ᱚᱱᱠᱟᱜᱮ ᱡᱟᱦᱟᱱᱟᱜ ᱮᱸᱴᱠᱮᱴᱚᱬᱮ ᱦᱩᱭᱩᱜᱼᱟ ᱟᱹᱛᱩᱨᱮ ᱛᱳ ᱩᱱᱠᱚ ᱜᱮᱠᱚ ᱡᱚᱛᱚᱣᱟᱜᱠᱚ ᱥᱟᱢᱟᱫᱷᱟᱱᱟ ᱩᱱᱠᱚᱜᱮ ᱡᱚᱛᱚᱣᱟᱜ ᱟᱨ ᱛᱟᱭᱚᱢᱛᱮᱫᱚ ᱡᱟᱦᱱᱟᱜ ᱜᱮ ᱢᱟᱱᱮ ᱵᱟᱝ ᱵᱤᱪᱟᱹᱨᱫᱚ ᱵᱟᱝᱜᱮ ᱡᱟᱦᱟᱱᱟᱜ ᱜᱮ ᱯᱷᱟᱭᱥᱚᱞᱟᱭ ᱜᱮᱭᱟᱠᱚ ᱯᱷᱟᱭᱥᱟᱞᱟ ᱠᱟᱛᱮᱫᱜᱮ ᱤᱭᱟᱹ ᱦᱩᱭᱩᱜᱼᱟ ᱪᱮᱫᱟᱜ ᱯᱷᱟᱭᱥᱟᱞᱟ ᱛᱮᱜᱮ ᱦᱩᱭᱩᱜᱼᱟ ᱚᱱᱟᱫᱚ ᱟᱠᱚᱫᱚ ᱵᱟᱠᱚ ᱤᱭᱟᱹ ᱦᱟᱢᱟ ᱮᱱᱠᱷᱟᱱ ᱫᱚ ᱪᱮᱫ ᱮᱢ ᱟᱯᱱᱟᱨᱫᱚ ᱪᱮᱫᱮᱢ ᱪᱮᱠᱟᱹᱭᱟ ᱚᱱᱟᱛᱮᱜᱮ ᱢᱩᱠᱷᱤᱭᱟᱹ ᱠᱚᱫᱚ ᱢᱩᱠᱷᱤᱭᱟᱹᱫᱚ ᱢᱟᱱᱮ ᱤᱭᱟᱹᱭ ᱜᱮᱭᱟᱠᱚ ᱜᱮᱭᱟᱠᱚ ᱥᱚᱢᱟᱫᱷᱟᱱ ᱜᱮᱭᱟᱠᱚ ᱱᱤᱭᱟᱹᱠᱚ ᱨᱮᱱᱟᱝ ᱡᱚᱛᱚᱣᱟᱜ ᱢᱟᱱᱮ ᱡᱟᱦᱟᱱᱟᱜ ᱞᱟᱹᱠᱛᱤ ᱨᱮᱱᱟᱝ ᱤᱭᱟᱹ ᱨᱮᱱᱟᱝᱠᱚ ᱚᱱᱟ ᱠᱷᱟᱹᱛᱤᱨᱛᱮ ᱢᱤᱫᱴᱮᱱ ᱢᱩᱠᱷᱤᱭᱟᱹᱠᱚ ᱛᱟᱦᱮᱱ ᱜᱮᱭᱟ ᱢᱩᱠᱷᱤᱭᱟᱹᱛᱮ ᱢᱟᱱᱮ ᱢᱟᱺᱡᱷᱤᱦᱚᱸᱠᱚ ᱛᱟᱦᱮᱱ ᱜᱮᱭᱟ ᱢᱟᱺᱡᱷᱤ ᱡᱟᱦᱟᱱᱟᱜ ᱜᱮ ᱦᱩᱭᱩᱜᱼᱟ ᱢᱟᱺᱡᱷᱤ ᱢᱟᱛᱚ ᱤᱭᱟᱹᱭ ᱜᱮᱭᱟᱛᱚ ᱚᱱᱟᱛᱮᱦᱚᱸ ᱵᱟᱠᱚ ᱵᱩᱡᱷᱟᱹᱜᱼᱟ ᱡᱩᱫᱤ ᱦᱚᱲ ᱮᱱᱠᱷᱟᱱ ᱢᱟᱛᱚ ᱩᱱᱠᱚᱠᱚ ᱢᱩᱠᱷᱤᱭᱟᱹ ᱢᱟ ᱞᱟᱹᱭ ᱦᱩᱭᱩᱜ ᱜᱮᱭᱟ ᱥᱮ ᱩᱱᱤ ᱦᱚᱲᱤᱡᱜᱮ ᱟᱨ ᱩᱱᱤ ᱦᱚᱸᱠᱚ ᱩᱱᱤᱢ ᱞᱟᱹᱭᱟᱭᱟ ᱛᱚᱵᱮᱛᱚ ᱩᱱᱤ ᱟᱨᱚ ᱦᱤᱡᱩᱜᱟᱭ ᱮᱨᱯᱚᱨ ᱩᱱᱤ ᱡᱟᱦᱟᱸ ᱵᱟᱭ ᱦᱤᱡᱩᱜᱟᱭ ᱮᱱᱠᱷᱟᱱ ᱫᱚ ᱩᱱᱟᱹᱜ ᱮᱜᱟᱨᱚᱴᱤ ᱟᱹᱛᱩᱨᱮ ᱦᱮᱱᱟᱜ ᱠᱚᱣᱟ ᱮᱱᱠᱷᱟᱱᱫᱚ ᱦᱤᱡᱩᱜ ᱜᱮᱭᱟᱠᱚ ᱮᱜᱟᱨᱚᱴᱤ ᱟᱹᱛᱩ ᱢᱮᱱᱟᱜᱼᱟ ᱢᱤᱫᱴᱮᱱ ᱯᱟᱧᱪᱟᱭᱮᱛ ᱩᱱᱤ ᱢᱩᱠᱷᱤᱭᱟᱹ ᱦᱤᱡᱩᱜᱟᱭ ᱛᱚ ᱚᱱᱟᱛᱮᱦᱚᱸ ᱩᱱᱤ ᱡᱩᱫᱤ ᱵᱟᱭ ᱵᱩᱡᱷᱟᱹᱜᱼᱟ ᱮᱱᱠᱷᱟᱱ ᱩᱱᱫᱚ ᱪᱮᱠᱟᱹᱭᱟᱢ ᱵᱩᱡᱷᱟᱹᱣ ᱦᱩᱭᱩᱜ ᱜᱮᱭᱟ ᱚᱱᱟ ᱯᱟᱧᱪᱟᱭᱮᱛᱨᱮ ᱢᱩᱠᱷᱤᱭᱟᱹᱠᱚ ᱛᱟᱦᱮᱱ ᱜᱮᱭᱟ ᱟᱨ ᱩᱱᱠᱩᱣᱟᱜ ᱠᱟᱹᱢᱤ ᱫᱚ ᱱᱚᱣᱟᱜᱮ ᱠᱟᱱᱟ